ᱤᱧ ᱠᱩᱥᱤ ᱟᱹᱰᱤᱜᱟᱱ ᱥᱟᱶᱛᱟᱞᱤ ᱚᱱᱚᱞᱤᱭᱟᱹᱜᱮ ᱢᱮᱱᱟᱜ ᱠᱚᱣᱟ ᱡᱮᱞᱮᱠᱟ ᱜᱩᱨᱩ ᱜᱚᱝᱠᱮ ᱯᱚᱱᱰᱤᱛ ᱨᱚᱜᱷᱩᱱᱟᱛᱷ ᱢᱩᱨᱢᱩ ᱥᱟᱫᱷᱩᱨᱟᱢᱪᱟᱸᱫ ᱢᱩᱨᱢᱩ ᱢᱚᱦᱟᱫᱮᱵ ᱦᱟᱸᱥᱫᱟ ᱥᱚᱢᱟᱭ ᱠᱤᱥᱠᱩ ᱱᱩᱠᱩ ᱠᱚ ᱢᱩᱫᱽ ᱨᱮ ᱜᱩᱨᱩ ᱜᱚᱝᱠᱮ ᱯᱚᱱᱰᱤᱛ ᱨᱚᱜᱷᱩᱱᱟᱛᱷ ᱢᱩᱨᱢᱩᱣᱟᱜ ᱚᱞ ᱜᱟᱭᱟᱱ ᱵᱤᱫᱩ ᱪᱟᱸᱫᱟᱱ ᱠᱷᱮᱨᱣᱟᱞ ᱵᱤᱨ ᱫᱟᱲᱮᱜᱮ ᱫᱷᱚᱱ ᱱᱚᱣᱟ ᱠᱚ ᱜᱟᱭᱟᱱ ᱨᱮ ᱜᱩᱨᱩᱜᱚᱢᱠᱮᱭᱟᱜ ᱟᱹᱰᱤ ᱵᱮᱥ ᱟᱨ ᱟᱹᱰᱤ ᱱᱟᱯᱟᱭ ᱛᱮ ᱥᱟᱶᱛᱟ ᱨᱮᱱᱟᱜ ᱠᱟᱛᱷᱟ ᱠᱚᱭ ᱵᱚᱨᱱᱚᱱ ᱟᱠᱟᱫᱟ ᱟᱨ ᱱᱤᱭᱟᱹ ᱠᱚ ᱵᱮᱜᱚᱨ ᱦᱚᱸ ᱟᱵᱚᱨᱮᱱ ᱥᱟᱫᱷᱩᱨᱟᱢ ᱪᱟᱸᱫᱽ ᱢᱩᱨᱢᱩ ᱜᱚᱝᱠᱮ ᱡᱚᱢᱥᱤᱢ ᱵᱤᱱᱛᱤ ᱨᱮ ᱟᱵᱚ ᱥᱟᱱᱛᱟᱲᱤ ᱥᱟᱶᱛᱟ ᱨᱮᱱᱟᱜ ᱟᱹᱰᱤᱜᱟᱱ ᱠᱟᱛᱷᱟ ᱠᱚᱜᱮ ᱟᱹᱰᱤ ᱵᱮᱥ ᱟᱨ ᱟᱹᱰᱤ ᱱᱟᱯᱟᱭᱛᱮᱭ ᱚᱞ ᱟᱠᱟᱫᱟ ᱱᱩᱠᱩ ᱠᱚ ᱵᱮᱜᱚᱨ ᱦᱚᱸ ᱟᱵᱚ ᱨᱮᱱ ᱟᱹᱰᱤᱜᱟᱱ ᱚᱱᱲᱦᱤᱭᱟᱹ ᱠᱚ ᱤᱧ ᱠᱩᱥᱤᱭᱟᱠᱚᱣᱟ ᱡᱟᱦᱟᱸᱭ ᱫᱚ ᱟᱹᱰᱤ ᱵᱮᱥ ᱟᱨ ᱟᱹᱰᱤ ᱱᱟᱯᱟᱭ ᱚᱱᱚᱲᱦᱮᱫ ᱠᱚᱠᱚ ᱚᱞ ᱟᱠᱟᱫᱟ ᱡᱮᱞᱮᱠᱟ ᱥᱟᱨᱚᱫᱟ ᱯᱨᱚᱥᱟᱫᱽ ᱠᱤᱥᱠᱩ ᱯᱟᱣᱩᱞ ᱡᱩᱡᱷᱟᱹᱨ ᱥᱚᱨᱮᱱ ᱜᱳᱨᱟᱪᱟᱸᱫᱽ ᱴᱩᱰᱩ ᱥᱟᱨᱚᱫᱟ ᱯᱨᱚᱥᱟᱫᱽ ᱠᱤᱥᱠᱩ ᱣᱟᱜ ᱚᱱᱲᱦᱮᱫ ᱨᱮ ᱟᱹᱰᱤ ᱵᱮᱥ ᱟᱨ ᱟᱹᱰᱤ ᱱᱟᱯᱟᱭ ᱠᱟᱛᱷᱟ ᱠᱚ ᱵᱩᱡᱷᱟᱹᱣ ᱧᱟᱢᱚᱜᱼᱟ ᱟᱭᱟᱜ ᱚᱱᱚᱲᱦᱮᱫ ᱨᱮ ᱪᱷᱚᱱᱫᱚ ᱛᱮ ᱢᱤᱞᱟᱹᱣ ᱠᱟᱛᱮᱫ ᱢᱟᱹᱱᱢᱤ ᱠᱚ ᱥᱟᱸᱰᱮᱥᱮ ᱪᱟᱞᱟᱠᱟᱫ ᱠᱚᱣᱟ ᱢᱟᱹᱱᱢᱤ ᱠᱚ ᱪᱮᱸᱜᱷᱟᱣ ᱚᱪᱚ ᱨᱮᱱᱟᱜ ᱚᱱᱲᱦᱮᱫ ᱟᱹᱰᱤ ᱜᱟᱱᱮ ᱚᱞᱟᱠᱟᱫᱟ ᱟᱨ ᱜᱳᱨᱟᱪᱟᱸᱫᱽ ᱴᱩᱰᱩᱣᱟᱜ ᱚᱱᱲᱦᱮᱫ ᱨᱮᱦᱚᱸ ᱟᱹᱰᱤ ᱵᱮᱥ ᱟᱨ ᱟᱹᱰᱤ ᱱᱟᱯᱟᱭ ᱪᱷᱚᱱᱫᱚ ᱢᱤᱞᱟᱹᱣ ᱠᱟᱛᱮᱫ ᱚᱱᱚᱲᱦᱮᱫ ᱠᱚᱭ ᱚᱞᱛᱮ ᱟᱨ ᱯᱟᱣᱩᱞ ᱡᱩᱡᱷᱟᱹᱨ ᱥᱚᱨᱮᱱᱟᱜ ᱚᱱᱲᱦᱮᱫ ᱨᱮᱦᱚᱸ ᱢᱟᱹᱱᱢᱤ ᱠᱚ ᱟᱹᱰᱤ ᱵᱮᱥ ᱟᱨ ᱟᱹᱰᱤ ᱱᱟᱯᱟᱭ ᱥᱟᱸᱫᱮᱥᱮ ᱪᱟᱞᱟᱠᱟᱫ ᱠᱚᱣᱟ